ᱤᱧᱟᱹᱜ ᱨᱩᱣᱟᱹ ᱪᱤᱠᱤᱛᱥᱟ ᱞᱟᱹᱜᱤᱫ ᱫᱚ ᱚᱲᱟᱜ ᱜᱤᱧ ᱠᱩᱥᱤᱭᱟᱜᱼᱟ ᱦᱚᱯᱤᱴᱟᱞ ᱨᱮᱫᱚ ᱟᱹᱰᱤ ᱟᱸᱴ ᱥᱚᱼᱟ ᱥᱮ ᱚᱸᱰᱮ ᱫᱚ ᱚᱲᱟᱜ ᱦᱚᱲ ᱦᱚᱸ ᱵᱟᱠᱚ ᱛᱟᱦᱮᱸ ᱦᱚᱪᱚ ᱟᱠᱚᱣᱟ ᱟᱨ ᱤᱥᱠᱤᱨ ᱡᱚᱴᱮᱫ ᱵᱟᱲᱟ ᱦᱚᱸ ᱵᱟᱢ ᱵᱟᱝ ᱧᱟᱢᱚᱜᱼᱟ ᱚᱲᱟᱜ ᱨᱮᱫᱚ ᱚᱲᱟᱜ ᱨᱮᱱ ᱦᱚᱲ ᱠᱚ ᱡᱚᱛᱱᱚ ᱢᱮᱭᱟ ᱡᱚᱫ ᱵᱟᱲᱟ ᱢᱮᱭᱟᱠᱚ ᱟᱨ ᱥᱩᱨᱮ ᱰᱟᱠᱛᱟᱨ ᱢᱮᱱᱟᱜ ᱠᱚᱛᱟᱞᱮᱭᱟ ᱚᱱᱟᱛᱮ ᱚᱸᱰᱮ ᱠᱷᱚᱱ ᱨᱟᱱ ᱦᱟᱛᱟᱣ ᱠᱟᱛᱮᱫ ᱚᱲᱟᱜ ᱨᱮᱜᱮ ᱪᱤᱠᱤᱛᱥᱟ ᱫᱩᱧ ᱠᱩᱥᱤᱭᱟᱜᱼᱟ